ᱟᱞᱮ ᱫᱷᱟᱲ ᱫᱤᱥᱚᱢ ᱴᱚᱴᱷᱟ ᱨᱮᱫᱚ ᱡᱚᱛᱚ ᱠᱷᱚᱱ ᱱᱟᱯᱟᱭ ᱟᱨ ᱵᱟᱹᱲᱛᱤ ᱡᱚᱣᱟᱱ ᱯᱷᱚᱥᱚᱞ ᱫᱚ ᱪᱷᱚᱞᱟ ᱨᱟᱦᱮᱲ ᱢᱩᱜᱽ ᱱᱚᱝᱠᱥᱱᱟᱜ ᱫᱟᱹᱞ ᱡᱤᱱᱤᱥ ᱫᱟᱨᱮ ᱠᱟᱱᱟ ᱱᱚᱣᱟ ᱠᱚᱜᱮ ᱟᱞᱮᱥᱮᱫ ᱫᱚ ᱵᱮᱥᱤ ᱠᱷᱚᱱ ᱵᱮᱥᱤ ᱟᱨ ᱞᱟᱵᱷ ᱮᱢᱚᱜᱼᱟᱭ